ᱯᱩᱞᱤᱥ ᱤᱧᱟᱹᱜ ᱴᱚᱴᱷᱟ ᱨᱮᱠᱚ ᱦᱮᱡ ᱫᱚᱠᱚ ᱦᱮᱡ ᱟᱠᱟᱱᱟ ᱵᱟᱹᱲᱤᱡ ᱠᱟᱹᱢᱤ ᱟᱨ ᱩᱱᱠᱩ ᱞᱟᱹᱜᱤᱫ ᱫᱚ ᱵᱟᱝ ᱡᱮᱴᱟ ᱞᱟᱹᱠᱛᱤᱜ ᱠᱟᱱᱟ ᱡᱮᱴᱟ ᱨᱩᱠᱷᱤᱭᱟᱹ ᱞᱟᱹᱜᱤᱫ ᱫᱚ ᱩᱛᱱᱟᱹᱣ ᱫᱚ ᱦᱩᱭᱩᱜ ᱠᱟᱱᱟ ᱟᱹᱛᱩ ᱢᱟᱺᱡᱷᱤ ᱨᱮᱱ ᱡᱚᱛᱚ ᱠᱚ ᱡᱮᱴᱟ ᱟᱵᱚ ᱞᱮᱠᱷᱟ ᱦᱚᱲ ᱢᱮᱱᱟᱜ ᱵᱚᱱᱟ ᱟᱵᱚ ᱡᱩᱫᱤ ᱴᱷᱤᱠ ᱵᱚᱱ ᱛᱟᱦᱮᱱ ᱠᱷᱟᱱ ᱟᱵᱚ ᱚᱱᱟ ᱨᱮᱱᱟᱜ ᱩᱛᱱᱟᱹᱣ ᱵᱚᱱ ᱧᱟᱢ ᱫᱟᱲᱮᱭᱟᱜᱼᱟ ᱟᱨ ᱚᱱᱟ ᱠᱚ ᱩᱛᱱᱟᱹᱣ ᱜᱮ ᱟᱵᱚ ᱫᱚ ᱞᱟᱜᱟᱣ ᱟᱵᱚᱱᱟ ᱞᱟᱹᱠᱛᱤᱜ ᱠᱟᱱᱟ ᱠᱟᱨᱚᱱ ᱯᱩᱞᱤᱥ ᱯᱨᱚᱥᱟᱥᱚᱱ ᱟᱹᱛᱩ ᱛᱮᱠᱚ ᱦᱮᱡ ᱞᱮᱱ ᱠᱷᱟᱱ ᱟᱹᱛᱩ ᱢᱤᱫᱴᱮᱱ ᱦᱚᱲ ᱵᱟᱹᱲᱤᱡ ᱠᱚ ᱢᱚᱱᱮᱭᱟ ᱟᱨ ᱵᱟᱹᱲᱤᱡ ᱠᱚ ᱢᱚᱱᱮ ᱞᱮᱠᱷᱟᱱ ᱠᱚ ᱢᱮᱱᱟ ᱟᱨ ᱵᱚᱞᱮ ᱴᱚᱴᱷᱟ ᱨᱮᱱ ᱦᱚᱲ ᱫᱚᱠᱚ ᱵᱟᱹᱲᱤᱡ ᱜᱮᱭᱟ ᱟᱨ ᱱᱤᱭᱟᱹ ᱠᱚ ᱠᱟᱛᱷᱟ ᱛᱮᱜᱮ ᱤᱧ ᱫᱩᱧ ᱢᱮᱱᱟ ᱡᱮ ᱵᱟᱹᱲᱤᱡ ᱫᱚ ᱱᱚᱝᱠᱟ ᱵᱟᱹᱲᱤᱡ ᱫᱚ ᱦᱚᱲ ᱦᱚᱯᱚᱱ ᱥᱮ ᱵᱷᱟᱨᱚᱛ ᱵᱟᱥᱤᱭᱟᱜ ᱦᱩᱭ ᱫᱟᱲᱮᱭᱟᱜᱼᱟ ᱠᱟᱨᱚᱱ ᱵᱟᱹᱲᱤᱡ ᱫᱚ ᱦᱩᱭᱩᱜ ᱜᱮᱭᱟ ᱟᱨ ᱱᱚᱣᱟ ᱠᱚᱫᱚ ᱠᱚ ᱥᱟᱸᱵᱽᱲᱟᱣ ᱦᱩᱭᱩᱜᱼᱟ ᱟᱵᱚ ᱜᱮ ᱥᱟᱸᱵᱽᱲᱟᱣ ᱦᱩᱭᱩᱜ ᱛᱟᱵᱚᱱᱟ ᱡᱮᱴᱟ ᱢᱟᱺᱡᱷᱤ ᱟᱹᱛᱩ ᱜᱟᱶᱛᱟ ᱢᱮᱱᱟᱜ ᱵᱚᱱᱟ ᱥᱟᱱᱛᱟᱲ ᱥᱚᱢᱟᱡᱽ ᱨᱮᱱ ᱢᱟᱺᱡᱷᱤ ᱦᱟᱲᱟᱢ ᱥᱮ ᱯᱟᱨᱟᱱᱤᱠ ᱜᱚᱰᱮᱛ ᱡᱚᱜᱽ ᱯᱟᱨᱟᱱᱤᱠ ᱢᱟᱺᱡᱷᱤ ᱡᱚᱜᱽ ᱢᱟᱺᱡᱷᱤ ᱥᱟᱱᱟᱢ ᱠᱚᱜᱮ ᱟᱹᱛᱩ ᱦᱚᱲ ᱢᱤᱫ ᱢᱤᱫ ᱥᱮᱫ ᱦᱩᱭ ᱠᱟᱛᱮᱫ ᱟᱵᱚ ᱡᱟᱛᱮ ᱚᱱᱟ ᱠᱚ ᱩᱛᱱᱟᱹᱣ ᱵᱚᱱ ᱦᱟᱛᱟᱣ ᱫᱟᱲᱭᱟᱜ ᱟᱨ ᱚᱱᱟ ᱜᱮ ᱤᱧᱫᱩᱧ ᱨᱚᱲ ᱥᱟᱰᱮᱭᱟ ᱡᱮ ᱯᱩᱞᱤᱥ ᱯᱨᱚᱥᱟᱥᱚᱱ ᱡᱟᱛᱮ ᱟᱹᱛᱩ ᱛᱮ ᱵᱟᱠᱚ ᱟᱵᱚ ᱴᱚᱴᱷᱟ ᱨᱮ ᱵᱟᱠᱚ ᱵᱚᱞᱚ ᱫᱟᱲᱮᱜ ᱚᱱᱟ ᱦᱤᱸᱥᱟᱹᱵᱽ ᱛᱤᱧ ᱢᱮᱱᱟ ᱟᱵᱚ ᱫᱚ ᱢᱤᱫ ᱮᱠᱚᱛᱟ ᱛᱟᱦᱮᱱ ᱫᱚᱨᱠᱟᱨ ᱡᱮᱴᱟ ᱤᱧᱤᱧ ᱢᱮᱱᱮᱫ ᱠᱟᱱ ᱛᱟᱵᱚᱱᱟ